ᱱᱤᱛᱚᱜ ᱱᱚᱣᱟ ᱯᱷᱮᱹᱥᱵᱩᱠ ᱴᱩᱭᱴᱟᱨ ᱤᱱᱥᱴᱟᱜᱨᱟᱢ ᱡᱩᱜᱽ ᱨᱮᱫᱚ ᱥᱟᱺᱜᱤᱧ ᱥᱟᱺᱜᱤᱧ ᱦᱚᱲ ᱯᱮᱲᱟ ᱟᱯᱟᱫ ᱟᱠᱟᱱ ᱯᱮᱲᱟ ᱯᱨᱚᱵᱷᱩ ᱜᱟᱛᱮ ᱠᱚ ᱥᱟᱞᱟᱜ ᱦᱚᱸ ᱟᱹᱰᱤ ᱟᱞᱜᱟ ᱛᱮ ᱧᱟᱯᱟᱢ ᱠᱟᱱᱟ ᱟᱨ ᱩᱱᱠᱩᱣᱟᱜ ᱠᱷᱚᱡᱽ ᱛᱚᱞᱟᱥ ᱦᱚᱸ ᱟᱹᱰᱤ ᱵᱷᱟᱹᱜᱤᱛᱮ ᱧᱟᱢᱚᱜ ᱠᱟᱱᱟ ᱟᱨ ᱧᱟᱯᱟᱢ ᱵᱟᱝ ᱧᱟᱯᱟᱢ ᱦᱚᱲ ᱥᱟᱞᱟᱜ ᱦᱚᱸ ᱵᱷᱟᱹᱜᱤ ᱧᱟᱯᱟᱢ ᱠᱟᱛᱮᱫ ᱵᱷᱟᱹᱜᱤ ᱜᱟᱛᱮ ᱥᱟᱹᱜᱟᱹᱭ ᱵᱮᱱᱟᱣ ᱫᱟᱲᱮᱜᱚᱜ ᱠᱟᱱᱟ ᱱᱚᱣᱟ ᱞᱮᱠᱟᱛᱮ ᱱᱚᱣᱟ ᱴᱩᱭᱴᱟᱨ ᱤᱱᱥᱴᱟᱜᱨᱟᱢ ᱠᱚᱫᱚ ᱯᱷᱮᱹᱥᱵᱩᱠ ᱫᱚ ᱱᱤᱛᱚᱜᱟᱜ ᱡᱩᱜᱽ ᱨᱮᱫᱚ ᱟᱹᱰᱤ ᱵᱷᱟᱹᱜᱤᱭᱟᱱᱟᱜ ᱡᱤᱱᱤᱥ ᱠᱟᱱᱟ ᱡᱟᱛᱮ ᱡᱩᱜᱽ ᱥᱟᱶ ᱛᱮ ᱵᱟᱝ ᱪᱟᱞᱟᱣ ᱞᱮᱱᱠᱷᱟᱱ ᱵᱟᱝ ᱛᱟᱲᱟᱢ ᱞᱮᱠᱷᱟᱱ ᱢᱟᱱᱮ ᱟᱵᱚ ᱟᱹᱰᱤ ᱛᱟᱭᱚᱢ ᱨᱮᱜᱮ ᱵᱚᱱ ᱛᱟᱦᱮᱱᱟ ᱚᱱᱟ ᱞᱮᱠᱟᱛᱮ ᱱᱚᱣᱟ ᱠᱚ ᱡᱟᱦᱟᱸᱭ ᱠᱚ ᱥᱤᱨᱤᱡᱽ ᱟᱠᱟᱫ ᱵᱮᱱᱟᱣ ᱟᱠᱟᱫ ᱜᱚᱢᱠᱮ ᱠᱚ ᱡᱟᱦᱟᱸᱭ ᱠᱳᱢᱯᱟᱱᱤ ᱠᱚ ᱢᱟᱹᱞᱤᱠ ᱠᱚ ᱩᱱᱠᱩ ᱦᱚᱸ ᱟᱹᱰᱤ ᱥᱟᱨᱦᱟᱣ ᱟᱱᱟᱜ ᱠᱟᱛᱷᱟ ᱠᱟᱱ ᱜᱮᱭᱟ ᱪᱮᱫᱟᱜ ᱥᱮ ᱫᱤᱥᱚᱢ ᱯᱟᱨᱚᱢ ᱫᱤᱥᱚᱢ ᱨᱮ ᱡᱟᱦᱟᱸᱭ ᱠᱚᱜᱮ ᱚᱲᱟᱜ ᱦᱚᱲ ᱵᱟᱝ ᱜᱟᱛᱮ ᱠᱚᱠᱚ ᱛᱟᱦᱮᱱ ᱠᱷᱟᱱ ᱩᱱᱠᱩᱣᱟᱜ ᱠᱷᱚᱡᱽ ᱠᱷᱚᱵᱚᱨ ᱦᱚᱸ ᱟᱹᱰᱤ ᱟᱞᱜᱟ ᱛᱮ ᱧᱟᱢ ᱫᱟᱲᱮᱜᱚᱜ ᱠᱟᱱᱟ ᱟᱯᱰᱮᱹᱴ ᱛᱟᱦᱮᱱ ᱠᱟᱱᱟ ᱥᱟᱹᱜᱟᱹᱭ ᱛᱟᱦᱮᱱ ᱠᱟᱱᱟ ᱫᱤᱥᱚᱢ ᱯᱟᱨᱚᱢ ᱫᱤᱥᱚᱢ ᱫᱚᱨᱭᱟ ᱨᱮᱦᱚᱸ ᱛᱟᱞᱟ ᱨᱮ ᱛᱟᱦᱮᱱ ᱵᱩᱨᱩ ᱛᱟᱞᱟᱨᱮᱭ ᱛᱟᱦᱮᱱ ᱠᱟᱱ ᱵᱟᱡᱟᱨ ᱨᱮᱠᱚ ᱛᱟᱦᱮᱱ ᱠᱟᱱ ᱩᱱᱠᱩ ᱛᱩᱞᱩᱡ ᱦᱚᱸ ᱟᱨ ᱟᱹᱛᱩ ᱚᱲᱟᱜ ᱜᱷᱟᱨᱚᱸᱡᱽ ᱨᱮᱱ ᱦᱚᱲᱟᱜ ᱠᱟᱛᱷᱟ ᱠᱚᱦᱚᱸ ᱟᱹᱰᱤ ᱟᱞᱜᱟ ᱛᱮ ᱧᱟᱢᱚᱜ ᱠᱟᱱᱟ ᱤᱱᱥᱴᱟᱜᱨᱟᱢ ᱯᱷᱮᱹᱥᱵᱩᱠ ᱴᱩᱭᱴᱟᱨ ᱛᱟᱞᱟᱛᱮ ᱱᱤᱛᱚᱝ ᱟᱨ ᱱᱚᱣᱟ ᱞᱮᱠᱟ ᱱᱚᱣᱟ ᱠᱚᱫᱚ ᱡᱩᱛ ᱥᱟᱺᱦᱤᱡ ᱤᱧ ᱦᱚᱧ ᱵᱮᱵᱚᱦᱟᱨ ᱠᱷᱟᱱ ᱫᱚ ᱵᱷᱟᱹᱜᱤ ᱜᱮ ᱟᱨ ᱵᱩᱜᱤ ᱞᱟᱹᱜᱤᱫ ᱛᱮᱜᱮ ᱱᱚᱣᱟ ᱠᱚᱫᱚ ᱵᱮᱱᱟᱣ ᱠᱟᱱᱟ ᱚᱠᱚᱭᱟᱜ ᱵᱟᱹᱲᱤᱡ ᱥᱮ ᱠᱷᱟᱨᱯ ᱞᱟᱹᱜᱤᱫ ᱫᱚ ᱵᱟᱝ ᱵᱮᱱᱟᱣ ᱠᱟᱱᱟ